ᱤᱧ ᱨᱮᱱ ᱢᱚᱬᱮ ᱜᱚᱴᱮᱱ ᱯᱩᱲᱥᱤ ᱫᱚᱠᱚ ᱦᱩᱭᱩᱜ ᱠᱟᱱᱟ ᱞᱚᱠᱠᱷᱤ ᱢᱩᱱᱤ ᱦᱟᱸᱥᱫᱟ ᱨᱚᱦᱤᱱᱤ ᱢᱩᱨᱢᱩ ᱯᱟᱱ ᱢᱩᱱᱤ ᱦᱟᱸᱥᱫᱟ ᱨᱩᱯᱟᱞᱤ ᱢᱩᱨᱢᱩ ᱥᱳᱢᱮᱱ ᱢᱩᱨᱢᱩ